ᱦᱮᱞᱳ ᱜᱟᱹᱰᱤ ᱰᱟᱭᱵᱷᱟᱨ ᱞᱟᱹᱭᱫᱟᱹᱧ ᱢᱟᱞᱤᱠ ᱱᱚᱣᱟ ᱜᱟᱹᱰᱤ ᱵᱷᱟᱲᱟᱭ ᱞᱟᱹᱜᱤᱫᱚᱜ ᱠᱟᱱᱟ ᱛᱟᱦᱚᱞᱮ ᱱᱚᱣᱟ ᱜᱟᱹᱰᱤ ᱵᱷᱟᱲᱟ ᱤᱫᱤ ᱦᱩᱭᱩᱜᱼᱟ ᱪᱟᱞᱟᱜ ᱟᱞᱮ ᱫᱤᱜᱷᱟᱹ ᱠᱟᱹᱛᱷᱤ ᱢᱤᱫ ᱫᱤᱱ ᱞᱟᱹᱜᱤᱫ ᱜᱮ ᱴᱩᱨ ᱫᱚᱞᱮ ᱦᱟᱛᱟᱣ ᱫᱟ ᱛᱟᱦᱚᱞᱮ ᱪᱮᱫ ᱞᱮᱠᱟ ᱵᱷᱟᱲᱟᱢ ᱦᱟᱛᱟᱣᱟ ᱢᱟᱱᱮ ᱢᱤᱫ ᱠᱤᱢᱤ ᱠᱤᱢᱤ ᱠᱤᱢᱤ ᱠᱷᱟᱱ ᱫᱚ ᱛᱤᱱᱟᱹᱜ ᱠᱟᱛᱮ ᱯᱟᱲᱟᱜ ᱠᱟᱱᱟ ᱚ ᱥᱟᱭ ᱴᱟᱠᱟ ᱠᱟᱛᱮᱫ ᱴᱷᱤᱠ ᱜᱮᱭᱟ ᱛᱟᱦᱚᱞᱮ ᱟᱞᱮ ᱯᱚᱪᱤᱥ ᱛᱟᱹᱨᱤᱠᱷ ᱨᱮᱞᱮ ᱪᱟᱞᱟᱜᱼᱟ ᱯᱚᱪᱦᱤᱥ ᱛᱟᱹᱨᱤᱠᱷ ᱛᱮᱞᱮ ᱪᱟᱞᱟᱜᱼᱟ ᱤᱱᱦᱤᱞᱳᱜ ᱛᱮᱜᱮ ᱟᱭᱩᱵ ᱥᱟᱛᱴᱟ ᱛᱮᱜᱮ ᱞᱮ ᱨᱩᱣᱟᱹᱲ ᱦᱤᱡᱩᱜᱼᱟ ᱱᱚᱰᱮ ᱪᱟᱞᱟᱜ ᱡᱚᱠᱷᱚᱱ ᱜᱟᱹᱰᱤ ᱫᱚᱞᱮ ᱟᱲᱟᱜᱟ ᱢᱳᱴᱟᱢᱩᱴᱤ ᱪᱷᱚᱴᱟ ᱡᱚᱠᱷᱮᱱ ᱛᱟᱦᱚᱞᱮ ᱚᱱᱟ ᱤᱱᱟᱹ ᱠᱟᱛᱷᱟ ᱜᱮ ᱤᱧ ᱞᱟᱹᱭᱮᱫ ᱛᱟᱦᱮᱸ ᱠᱟᱱᱟ ᱟᱪᱪᱷᱟ ᱴᱷᱤᱠ ᱟᱪᱷᱮ ᱴᱷᱤᱠ ᱟᱪᱷᱮ